ᱦᱮᱸ ᱟᱸᱫᱷᱟ ᱯᱟᱹᱛᱭᱟᱹᱣ ᱛᱚ ᱢᱮᱱᱟᱜᱼᱟ ᱟᱸᱫᱷᱟ ᱯᱟᱹᱛᱭᱟᱹᱣ ᱠᱚ ᱢᱮᱛᱟᱜᱼᱟ ᱥᱮ ᱮᱱᱛᱮᱫ ᱱᱚᱣᱟ ᱫᱚ ᱦᱚᱲ ᱞᱟᱹᱭ ᱠᱟᱛᱷᱟ ᱠᱟᱱᱟ ᱡᱮᱢᱚᱱ ᱧᱤᱫᱟᱹ ᱟᱲᱟᱜ ᱥᱟᱠᱟᱢ ᱵᱟᱠᱚ ᱡᱚᱢᱟ ᱦᱚᱲ ᱠᱚ ᱟᱲᱟᱜ ᱥᱟᱠᱟᱢ ᱵᱟᱠᱚ ᱡᱚᱢᱟ ᱥᱮ ᱟᱭᱢᱟ ᱨᱚᱠᱚᱢ ᱡᱮᱢᱚᱱ ᱦᱚᱨᱚ ᱡᱤᱞ ᱥᱟᱶ ᱯᱮᱸᱯᱮ ᱩᱛᱩ ᱵᱟᱝ ᱵᱟᱠᱚ ᱩᱛᱩᱭᱟ ᱚᱱᱠᱟ ᱟᱭᱢᱟ ᱠᱤᱪᱷᱩ ᱡᱤᱱᱤᱥ ᱢᱮᱱᱟᱜᱼᱟ ᱡᱮᱴᱟ ᱦᱟᱱᱟ ᱥᱚᱸᱜᱮ ᱵᱟᱝ ᱢᱤᱠᱪᱟᱨᱚᱜᱼᱟ ᱡᱮᱢᱚᱱ ᱧᱤᱫᱟᱹ ᱦᱟᱲᱦᱟᱫ ᱡᱤᱱᱤᱥ ᱵᱟᱠᱚ ᱵᱟᱵᱚᱱ ᱡᱚᱢᱫᱟ ᱵᱟᱠᱚ ᱡᱚᱢᱟ ᱡᱮᱢᱚᱱ ᱠᱚᱨᱟᱞ ᱵᱟ ᱛᱮᱛᱳ ᱱᱤᱢᱟᱲᱟᱜ ᱱᱤᱭᱟᱹ ᱠᱚᱫᱚ ᱵᱟᱠᱚ ᱡᱚᱢᱟ ᱟᱨ ᱚᱝᱠᱟ ᱜᱮ ᱤᱥᱤᱱ ᱵᱟᱥᱟᱝ ᱦᱚᱸ ᱡᱟᱦᱟᱱᱟᱜ ᱡᱩᱫᱤ ᱤᱥᱤᱱ ᱵᱟᱥᱟᱝ ᱠᱟᱛᱮᱫ ᱰᱟᱦᱟᱨ ᱛᱮᱢ ᱤᱫᱤᱭ ᱠᱷᱟᱱ ᱚᱱᱟ ᱦᱚᱸ ᱟᱹᱭᱴᱷᱟᱹᱣᱟᱜ ᱦᱩᱭᱩᱜᱼᱟ ᱮᱝᱠᱟ ᱛᱮᱫᱚ ᱵᱟᱢ ᱤᱫᱤ ᱫᱟᱲᱮᱭᱟᱜᱼᱟ ᱞᱟᱡ ᱵᱟᱹᱲᱤᱡᱚᱜᱼᱟ ᱤᱥᱤᱱ ᱵᱟᱥᱟᱝ ᱨᱮ ᱡᱟᱦᱟᱸᱭ ᱧᱮᱞ ᱞᱮᱠᱷᱟᱱ ᱚᱱᱟ ᱦᱚᱸ ᱞᱟᱡ ᱵᱟᱹᱲᱤᱡᱼᱟ ᱚᱱᱠᱟ ᱠᱤᱪᱷᱩ ᱡᱤᱱᱤᱥ ᱢᱮᱱᱟᱜᱼᱟ ᱟᱨ ᱤᱭᱟᱹ ᱨᱮ ᱡᱮᱢᱚᱱ ᱠᱤᱪᱷᱩ ᱟᱭᱢᱟ ᱨᱚᱠᱚᱢ ᱵᱮᱯᱟᱨ ᱱᱤᱭᱮ ᱟᱵᱚ ᱫᱚ ᱱᱤᱭᱟᱹ ᱫᱚ ᱥᱮᱫᱟᱭ ᱠᱷᱚᱱ ᱦᱚᱲ ᱠᱚ ᱞᱟᱹᱭ ᱟᱹᱜᱩᱣ ᱠᱟᱜᱼᱟ ᱡᱚᱛᱚ ᱦᱚᱲ ᱚᱱᱟ ᱜᱮ ᱱᱤᱛᱳᱜ ᱦᱚᱸ ᱪᱟᱞᱟᱜ ᱠᱟᱱᱟ